ᱥᱟ ᱜᱩᱱ ᱵᱟ ᱵᱩ ᱟᱢ ᱴᱷᱮᱱ ᱢᱚᱬᱮ ᱜᱚᱴᱟᱱ ᱡᱟᱦᱟᱸ ᱯᱚᱨᱚᱴᱟᱧ ᱚᱰᱟᱨ ᱞᱮᱫᱟ ᱩᱱᱟᱹᱜ ᱫᱚ ᱵᱟᱝ ᱞᱟ ᱠᱛᱤᱜ ᱠᱟᱱᱟ ᱢᱤᱫᱴᱟᱝ ᱠᱚᱢ ᱠᱟᱛᱮ ᱯᱩᱱᱭᱟ ᱟᱜᱩ ᱦᱚᱴᱚ ᱠᱟᱜ ᱢᱮ ᱟᱨ ᱯᱷᱩᱞᱠᱩᱥᱢᱟ ᱢᱳᱲ ᱨᱮᱧ ᱛᱟᱦᱮᱱ ᱠᱟᱱᱟ